ᱤᱧᱟᱹᱜ ᱢᱤᱫᱴᱮᱡ ᱢᱳᱵᱟᱭᱤᱞ ᱢᱮᱱᱟᱜᱼᱟ ᱢᱳᱵᱟᱭᱤᱞ ᱦᱚᱛᱮᱡᱛᱮ ᱟᱹᱰᱤ ᱜᱚᱴᱮᱡ ᱠᱷᱚᱵᱚᱨ ᱟᱭᱢᱟ ᱨᱚᱠᱚᱢᱟᱱ ᱡᱤᱱᱤᱥᱤᱧ ᱧᱟᱢᱮᱫ ᱠᱟᱱᱟᱹᱧ ᱡᱮᱢᱚᱱ ᱢᱳᱵᱟᱭᱤᱞ ᱦᱚᱛᱮᱡ ᱛᱮ ᱥᱩᱵᱤᱫᱟ ᱚᱱᱟ ᱵᱮᱝᱠ ᱠᱚᱨᱮ ᱦᱚᱸ ᱯᱷᱳᱱᱼᱯᱮ ᱠᱟᱨᱵᱟᱨ ᱟᱨᱦᱚᱸ ᱢᱮᱵᱟᱭᱤᱞ ᱦᱚᱛᱚᱡ ᱛᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱜᱟᱞᱢᱟᱨᱟᱣ ᱥ ᱡᱳᱜᱟᱡᱳᱜᱽ ᱦᱩᱭᱩᱜᱚᱜ ᱠᱟᱱᱟ ᱢᱳᱵᱟᱭᱤᱞ ᱦᱚᱛᱮᱡ ᱛᱮ ᱟᱹᱰᱤ ᱜᱚᱴᱮᱱᱟᱝ ᱢᱤᱫᱴᱮᱝ ᱥᱩᱵᱤᱫᱟ ᱠᱟᱹᱢᱤ ᱦᱩᱭᱩᱜᱚᱜ ᱠᱟᱱᱟ